ᱯᱨᱚᱠᱨᱤᱛᱤ ᱥᱚᱢᱯᱚᱫ ᱫᱚ ᱦᱩᱭᱩᱜ ᱠᱟᱱᱟ ᱡᱮᱢᱚᱱ ᱫᱟᱜ ᱫᱟᱨᱮ ᱪᱟᱸᱫᱳ ᱢᱟᱨᱥᱟᱞ ᱟᱨᱦᱚᱸ ᱮᱢᱟᱱ ᱮᱢᱟᱱ ᱠᱚ ᱛᱚᱵᱮ ᱠᱷᱟᱱ ᱫᱚ ᱫᱟᱜ ᱠᱷᱚᱱ ᱪᱟᱸᱫᱳ ᱢᱟᱨᱥᱟᱞ ᱠᱷᱚᱱ ᱫᱚᱞᱮ ᱧᱟᱢ ᱫᱟ ᱱᱚᱜᱼᱚᱸᱭ ᱥᱳᱞᱟᱨ ᱨᱮᱱᱟᱜ ᱢᱟᱨᱥᱟᱞ ᱚᱴᱳᱢᱮᱴᱤᱠ ᱢᱟᱨᱥᱟᱞ ᱚᱱᱟ ᱢᱟᱨᱥᱟᱞ ᱛᱮ ᱵᱟᱹᱭᱥᱟᱹᱣ ᱠᱟᱛᱮ ᱨᱮᱦᱚᱸ ᱟᱭᱢᱟ ᱟᱭᱢᱟ ᱯᱷᱮᱱ ᱫᱚ ᱟᱞᱮ ᱮᱢ ᱫᱟᱲᱮᱭᱟᱜ ᱠᱟᱱᱟ ᱦᱳᱲᱳ ᱜᱚᱰᱟ ᱟᱨ ᱡᱟᱦᱟᱱ ᱯᱷᱚᱥᱚᱞ ᱨᱮ ᱡᱮᱢᱚᱱ ᱮᱢ ᱠᱟᱛᱮ ᱱᱚᱜᱼᱚᱸᱭ ᱟᱞᱮ ᱚᱱᱟᱛᱮ ᱯᱚᱭᱥᱟ ᱞᱮ ᱨᱳᱡᱽᱜᱟᱨ ᱫᱟ ᱯᱚᱭᱥᱟ ᱨᱳᱡᱽᱜᱟᱨ ᱠᱟᱛᱮ ᱱᱚᱜᱼᱚᱸᱭ ᱱᱚᱝᱠᱟ ᱛᱮ ᱟᱞᱮ ᱥᱚᱝᱥᱟᱨ ᱞᱮ ᱪᱟᱞᱟᱣᱮᱫᱟ ᱟᱨ ᱫᱟᱨᱮ ᱫᱟᱨᱮ ᱠᱷᱚᱱ ᱫᱚ ᱦᱚᱜᱼᱚᱸᱭ ᱡᱮᱢᱚᱱ ᱞᱮ ᱧᱟᱢᱫᱟ ᱱᱚᱜᱼᱚᱸᱭ ᱯᱷᱚᱞᱼᱰᱚᱞ ᱩᱞ ᱠᱟᱱᱴᱷᱟᱲ ᱫᱟᱨᱮ ᱩᱞ ᱠᱟᱱᱴᱷᱟᱲ ᱞᱮ ᱧᱟᱢ ᱫᱟ ᱩᱞ ᱠᱟᱱᱴᱷᱟᱲ ᱟᱹᱠᱷᱨᱤᱧ ᱠᱟᱛᱮ ᱵᱮᱵᱥᱟ ᱠᱟᱛᱮ ᱵᱟᱡᱟᱨ ᱛᱮ ᱤᱫᱤ ᱠᱟᱛᱮ ᱯᱚᱭᱥᱟ ᱟᱹᱠᱷᱨᱤᱧ ᱠᱟᱛᱮ ᱯᱚᱭᱥᱟ ᱟᱹᱜᱩ ᱠᱟᱛᱮ ᱚᱱᱟ ᱛᱮᱞᱮ ᱥᱚᱝᱥᱟᱨ ᱞᱮ ᱪᱟᱞᱟᱣᱮᱫ ᱛᱟᱞᱮᱭᱟ ᱢᱮᱱ ᱜᱟᱱᱚᱜᱼᱟ